ᱢᱟᱲᱟᱝᱼᱟᱜ ᱢᱟᱲᱟᱝ ᱫᱚ ᱠᱚᱢᱯᱤᱭᱩᱴᱟᱨ ᱫᱚ ᱟᱹᱰᱤ ᱟᱹᱰᱤ ᱦᱚᱯᱚᱱ ᱥᱟᱹᱭᱤᱡ ᱛᱟᱦᱮᱸᱫᱼᱟ ᱟᱨ ᱦᱟᱢᱟᱞ ᱥᱟᱹᱦᱤᱡ ᱛᱟᱦᱮᱸᱫᱼᱟ ᱡᱮᱢᱚᱱ ᱴᱤᱵᱷᱤ ᱞᱮᱠᱟᱱᱟᱜ ᱟᱨ ᱱᱮᱛᱟᱨ ᱱᱚᱝᱠᱟ ᱟᱹᱨᱩ ᱯᱷᱮᱨᱟᱣ ᱟᱠᱟᱱᱟ ᱡᱟᱦᱟᱸ ᱮᱞ ᱥᱤ ᱰᱤ ᱞᱮᱠᱟᱱ ᱢᱮᱱᱟᱜᱼᱟ ᱟᱨ ᱯᱟᱛᱞᱟ ᱦᱚᱸ ᱯᱟᱛᱞᱟ ᱜᱮᱭᱟ ᱟᱨ ᱵᱮᱥ ᱦᱚᱸ ᱵᱮᱥ ᱠᱟᱹᱢᱤᱭᱟ ᱟᱹᱨᱩ ᱯᱷᱮᱨᱟᱣ ᱟᱹᱰᱤ ᱛᱮᱫ ᱜᱮ ᱟᱹᱨᱩ ᱯᱷᱮᱨᱟᱣ ᱟᱠᱟᱱᱟ ᱟᱹᱨᱩ ᱯᱷᱮᱨᱟᱣ ᱞᱟᱹᱭ ᱜᱟᱱ ᱞᱮᱠᱷᱟᱡ ᱢᱟᱲᱟᱝ ᱫᱚ ᱥᱟᱭᱠᱮᱞ ᱛᱮᱜᱮ ᱠᱚ ᱫᱟᱬᱟᱱ ᱛᱟᱦᱮᱱᱟ ᱱᱮᱛᱟᱨ ᱫᱚ ᱢᱚᱴᱚᱨ ᱥᱟᱭᱠᱮᱞ ᱥᱠᱟᱨᱯᱤᱭᱩ ᱠᱟᱨ ᱠᱚᱛᱮ ᱠᱚ ᱫᱟᱬᱟᱱᱟ ᱟᱨ ᱱᱤᱡᱮ ᱞᱟᱹᱜᱤᱫ ᱢᱟᱲᱟᱝ ᱥᱮᱱ ᱪᱟᱞᱟᱜ ᱞᱟᱹᱜᱤᱫ ᱢᱟᱲᱟᱝ ᱢᱟᱲᱟᱝ ᱞᱮᱠᱟ ᱢᱟᱲᱟᱝ ᱞᱮᱠᱟ ᱩᱭᱦᱟᱹᱨ ᱵᱟᱝ ᱠᱟᱛᱮ ᱱᱮᱛᱟᱨ ᱞᱮᱠᱟ ᱩᱭᱦᱟᱹᱨ ᱞᱮᱠᱷᱟᱱ ᱢᱟᱲᱟᱝ ᱥᱮᱫ ᱪᱟᱞᱟᱣ ᱨᱮᱭᱟᱜ ᱩᱯᱟᱭ ᱧᱟᱢᱚᱜᱼᱟ ᱡᱮᱢᱚᱱ ᱢᱟᱲᱟᱝ ᱤᱧ ᱪᱟᱞᱟᱜ ᱛᱟᱦᱮᱸᱫ ᱥᱟᱭᱠᱮᱞ ᱛᱮ ᱱᱤᱛᱚᱜ ᱱᱤᱛᱚᱜ ᱫᱚᱦᱟᱸᱜ ᱜᱟᱹᱲᱤᱛᱤᱧ ᱪᱟᱞᱟᱜ ᱠᱟᱱᱟ ᱱᱚᱣᱟ ᱢᱤᱫᱴᱟᱱ ᱟᱹᱨᱩ ᱯᱷᱮᱨᱟᱣ ᱦᱩᱭᱱᱟ ᱢᱟᱲᱟᱝ ᱥᱮᱫ ᱞᱟᱦᱟᱜ ᱞᱟᱦᱟᱜ ᱞᱟᱹᱜᱤᱫ ᱢᱟᱲᱟᱝ ᱥᱮᱫᱟᱜ ᱠᱟᱹᱢᱤ ᱯᱩᱨᱟᱹ ᱦᱩᱭᱩᱜᱼᱟ ᱛᱚᱵᱮ ᱞᱟᱦᱟ ᱥᱮᱱ ᱪᱟᱞᱟᱣ ᱫᱟᱲᱮᱭᱟᱜᱼᱟ